ᱱᱚᱣᱟ ᱴᱷᱟᱶ ᱨᱮ ᱟᱭᱢᱟ ᱞᱮᱠᱟᱱ ᱪᱮᱬᱮᱧ ᱧᱮᱞ ᱟᱠᱟᱫ ᱠᱚᱣᱟ ᱡᱮᱢᱚᱱ ᱢᱤᱨᱩ ᱪᱮᱬᱮ ᱵᱚᱱᱤ ᱪᱮᱬᱮ ᱴᱤᱜᱼᱴᱚᱲᱚᱜ ᱪᱮᱬᱮ ᱯᱚᱛᱟᱢ ᱪᱮᱬᱮ ᱠᱚᱸᱜ ᱪᱮᱬᱮ ᱯᱤᱭᱳ ᱪᱮᱬᱮ ᱟᱨᱚ ᱟᱭᱢᱟ ᱞᱮᱠᱟᱱ ᱠᱚ ᱱᱩᱠᱩ ᱠᱷᱚᱱ ᱤᱧᱟᱹᱜ ᱠᱩᱥᱤᱭᱟᱱ ᱪᱮᱬᱮ ᱫᱚ ᱦᱩᱡᱭᱩᱜ ᱠᱟᱱᱟ ᱢᱤᱨᱩ ᱪᱮᱬᱮ ᱪᱮᱫᱟᱜ ᱥᱮ ᱢᱤᱨᱩ ᱪᱮᱬᱮᱭᱟᱜ ᱟᱲᱟᱝ ᱦᱚᱸ ᱟᱹᱰᱤ ᱪᱮᱦᱨᱟ ᱟᱨ ᱟᱞᱮ ᱢᱤᱫᱴᱮᱱ ᱢᱤᱨᱩ ᱪᱮᱬᱮ ᱞᱮ ᱟᱹᱥᱩᱞᱟᱠᱟᱫᱮᱭᱟ ᱥᱮ ᱢᱮᱱᱟᱭᱟ ᱟᱞᱮ ᱚᱲᱟᱜ ᱨᱮ ᱡᱚᱠᱷᱚᱱ ᱤᱧ ᱠᱚᱞᱮᱡᱽ ᱠᱷᱚᱱ ᱤᱧ ᱨᱩᱣᱟᱹᱲᱟ ᱥᱮᱧ ᱦᱤᱡᱩᱜᱼᱟ ᱤᱧᱟᱹᱜ ᱫᱟᱹᱵᱤ ᱨᱮ ᱟᱵᱚᱜᱼᱟᱭ

ᱡᱚᱠᱷᱚᱱᱤᱧ ᱡᱚᱢᱟ ᱥᱮᱧ ᱚᱞᱚᱜᱼᱟ ᱛᱚᱠᱷᱚᱱ ᱦᱚᱸ ᱤᱧᱟᱹᱜ ᱫᱟᱹᱵᱤ ᱨᱮ ᱟᱵᱚᱜᱼᱟᱭ ᱤᱧ ᱥᱟᱞᱟᱜ ᱴᱷᱟᱹᱭᱪᱟᱹᱭᱟᱭ ᱠᱷᱤᱞᱰᱩᱭᱟᱭ ᱟᱹᱰᱤ ᱜᱮᱭ ᱠᱩᱥᱤ ᱟᱹᱧᱟᱹᱭ ᱟᱨ ᱥᱟᱱᱟᱢ ᱠᱟᱛᱷᱟ ᱜᱮᱭ ᱟᱡᱚᱢᱟ ᱩᱱᱤ ᱫᱚ ᱡᱚᱛᱚ ᱞᱮᱠᱟᱱᱟᱜ ᱠᱟᱛᱷᱟ ᱜᱮᱭ ᱟᱸᱡᱚᱢᱟᱭ ᱚᱱᱟ ᱠᱷᱟᱹᱛᱤᱨ